ᱠᱟᱹᱴᱤᱡ ᱠᱟᱹᱴᱤᱡ ᱜᱤᱫᱽᱨᱟᱹ ᱠᱚ ᱫᱚ ᱵᱳᱭᱨᱮᱱᱟᱝ ᱪᱷᱚᱵᱤ ᱧᱮᱞ ᱫᱚᱢᱮ ᱠᱚ ᱠᱩᱥᱤᱭᱟᱜᱼᱟ ᱵᱚᱭ ᱨᱮᱱᱟᱝ ᱪᱷᱚᱵᱤ ᱧᱮᱞ ᱛᱮ ᱫᱚᱢᱮ ᱨᱟᱹᱥᱠᱟᱹ ᱠᱚ ᱵᱩᱡᱷᱟᱹᱣᱟ ᱵᱳᱭ ᱨᱮᱱᱟᱝ ᱥᱟᱢᱟᱱᱟᱝ ᱪᱷᱚᱲᱟ ᱠᱚᱜᱮ ᱫᱚᱢᱮ ᱠᱚ ᱢᱚᱠᱚᱥᱛᱚᱭᱟ ᱤᱱᱟᱹᱛᱮ ᱜᱤᱫᱽᱨᱟᱹ ᱠᱚ ᱫᱚ ᱵᱳᱭ ᱫᱚᱢᱮ ᱠᱚ ᱠᱩᱥᱤᱭᱟᱜᱼᱟ